ᱡᱷᱟᱲᱠᱷᱚᱸᱰ ᱨᱮᱫᱚ ᱮᱱᱮᱡ ᱥᱮᱨᱮᱧ ᱵᱟᱦᱟ ᱥᱚᱦᱨᱟᱭ ᱢᱟᱜ ᱢᱚᱬᱮ ᱨᱮᱫᱚ ᱟᱞᱮ ᱫᱚᱢᱮᱞᱮ ᱨᱟᱹᱥᱠᱟᱹᱭᱟ ᱟᱨ ᱵᱟᱦᱟ ᱥᱚᱦᱨᱟᱭ ᱢᱟᱜ ᱢᱚᱬᱮ ᱠᱚᱨᱮᱜ ᱦᱚᱯᱚᱱ ᱮᱨᱟ ᱢᱤᱥᱨᱟ ᱡᱮᱛᱮ ᱯᱮᱲᱟ ᱞᱮ ᱡᱟᱨᱣᱟ ᱠᱚᱣᱟ ᱟᱨ ᱡᱚᱛᱚ ᱟᱠᱷᱲᱟ ᱨᱮ ᱢᱤᱫ ᱡᱩᱴ ᱠᱟᱛᱮ ᱫᱚᱞᱮ ᱞᱮ ᱨᱟᱹᱥᱠᱟᱹᱭᱟ ᱮᱱᱮᱡ ᱟᱞᱮ ᱥᱮᱨᱮᱧ ᱟᱞᱮ ᱡᱚᱛᱚ ᱵᱩᱰᱷᱤ ᱮᱨᱟ ᱠᱚ ᱦᱟᱲᱟᱢ ᱦᱚᱲ ᱠᱚ ᱡᱚᱛᱚ ᱩᱱ ᱫᱚ ᱫᱚᱢᱮ ᱞᱮ ᱨᱟᱹᱥᱠᱟᱹᱭᱟ ᱟᱨ ᱵᱤᱦᱟᱹ ᱵᱟᱯᱟᱞ ᱠᱚ ᱨᱮ ᱦᱚᱸ ᱫᱚᱢᱮ ᱥᱟᱸᱜᱮ ᱦᱚᱲ ᱠᱚ ᱡᱟᱨᱣᱟᱜ ᱜᱮᱭᱟ ᱟᱨ ᱚᱱᱟ ᱠᱚᱨᱮ ᱦᱚᱸ ᱫᱚᱢᱮ ᱠᱚ ᱨᱟᱹᱥᱠᱟᱹᱭᱟ ᱟᱨ ᱵᱤᱦᱟᱹ ᱵᱟᱯᱞᱟ ᱠᱚᱨᱮᱫᱚ ᱫᱚᱝ ᱠᱚ ᱮᱱᱮᱡᱟ ᱥᱮᱨᱮᱧᱟ ᱠᱚ ᱟᱨ ᱫᱚᱢᱮ ᱥᱟᱸᱜᱮ ᱯᱮᱲᱟ ᱠᱚᱠᱚ ᱡᱟᱨᱣᱟ ᱵᱟᱲᱟ ᱠᱟᱠᱚᱣᱟ ᱮᱱᱮᱡ ᱥᱮᱨᱮᱧ ᱟᱠᱚ ᱟᱨ ᱫᱚᱢᱮ ᱞᱮ ᱨᱟᱹᱥᱠᱟᱹᱭᱟ ᱟᱨ ᱟᱛᱳ ᱴᱚᱞᱟ ᱠᱚᱨᱮ ᱦᱚᱸ ᱞᱮ ᱥᱮᱱ ᱵᱟᱲᱟᱜ ᱜᱮᱭᱟ ᱫᱚᱝ ᱮᱱᱮᱡ ᱞᱟᱹᱜᱤᱫ ᱛᱮ ᱟᱨ ᱡᱮᱛᱮ ᱫᱚᱢᱮ ᱞᱮ ᱮᱱᱮᱡᱟ ᱥᱮᱨᱮᱧᱟ ᱞᱮ ᱫᱚᱢᱮ ᱞᱮ ᱨᱟᱹᱥᱠᱟᱹᱭᱟ ᱟᱨ ᱵᱟᱦᱟ ᱥᱚᱦᱨᱟᱭ ᱠᱚᱨᱮᱜ ᱦᱚᱸ ᱫᱚᱢᱮ ᱜᱮᱞᱮ ᱨᱟᱹᱥᱠᱟᱹᱭᱟ ᱟᱠᱷᱲᱟ ᱨᱮ ᱵᱟᱦᱟ ᱠᱚᱨᱮᱜ ᱟᱨ ᱥᱚᱦᱨᱟᱭ ᱠᱚᱨᱮᱜ ᱟᱠᱷᱲᱟ ᱨᱮᱞᱮ ᱡᱟᱣᱨᱟᱜᱼᱟ ᱟᱨ ᱡᱚᱛᱚ ᱟᱛᱳ ᱴᱚᱞᱟ ᱨᱮᱱ ᱦᱚᱯᱚᱱ ᱮᱨᱟ ᱠᱚ ᱠᱩᱲᱤ ᱦᱚᱯᱚᱱ ᱠᱚ ᱟᱨ ᱦᱚᱯᱚᱱ ᱟᱨ ᱦᱟᱲᱟᱢᱼᱵᱩᱲᱦᱤ ᱠᱚᱠᱚ ᱡᱟᱣᱨᱟᱜᱼᱟ ᱟᱨ ᱫᱚᱢᱮ ᱞᱮ ᱮᱱᱮᱡ ᱥᱮᱨᱮᱧᱟ ᱞᱮ ᱨᱟᱹᱥᱠᱟᱹᱭᱟ ᱟᱨ ᱱᱚᱝᱠᱟ ᱜᱮ ᱡᱷᱟᱲᱠᱷᱚᱸᱰ ᱨᱮᱫᱚ ᱞᱮ ᱨᱟᱹᱥᱠᱟᱹᱭᱟ ᱵᱟᱦᱟ ᱥᱚᱦᱨᱟᱭ ᱠᱚᱨᱮᱜ ᱱᱚᱝᱠᱟ ᱜᱮᱞᱮ ᱨᱟᱹᱥᱠᱟᱹᱭᱟ ᱟᱠᱷᱲᱟ ᱠᱚᱨᱮᱜ